ᱟᱹᱥᱩᱞ ᱫᱚ ᱢᱤᱫᱴᱤᱡ ᱚᱲᱟᱜ ᱛᱟᱦᱮᱱ ᱫᱚᱨᱠᱟᱨ ᱢᱤᱫᱴᱤᱡ ᱯᱷᱟᱠᱟ ᱛᱟᱦᱮᱱ ᱢᱟ ᱡᱮᱢᱚᱱ ᱦᱟᱣᱟ ᱵᱟᱡᱟᱣᱟ ᱯᱷᱮᱱ ᱛᱟᱦᱮᱱ ᱢᱟ ᱩᱱᱠᱩ ᱫᱚ ᱯᱷᱮᱱ ᱮᱱᱟᱝ ᱠᱚ ᱛᱟᱦᱮᱸ ᱫᱟᱲᱮᱭᱟᱜᱼᱟ ᱮᱵᱚᱝ ᱢᱤᱫ ᱨᱟᱦᱟ ᱥᱟᱯᱷᱟ ᱥᱩᱛᱨᱟᱹ ᱫᱚᱦᱚᱭ ᱢᱮ ᱵᱤᱞᱤ ᱦᱚᱸ ᱤᱭᱟᱹᱭᱟᱠᱚ ᱚᱱᱟ ᱠᱚ ᱢᱤᱫ ᱨᱟᱦᱟ ᱡᱚᱜ ᱥᱟᱯᱷᱟᱜᱼᱟ ᱥᱮᱛᱟᱜ ᱮᱱ ᱠᱷᱟᱱ ᱪᱟᱨᱟ ᱮᱢᱟ ᱠᱚᱢ ᱛᱮ ᱡᱚᱜᱟᱲ ᱛᱟᱦᱮᱱ ᱢᱟ ᱢᱤᱫ ᱰᱚᱸᱰᱮᱠ ᱜᱮ ᱟᱞᱚ ᱠᱟᱴᱟᱜ ᱢᱟ ᱩᱱᱠᱩ ᱥᱮᱛᱟᱜ ᱮᱱ ᱠᱷᱟᱱ ᱟᱠᱚᱣᱟᱜ ᱡᱚᱢ ᱮᱢᱟᱭ ᱢᱮ ᱪᱤᱱ ᱛᱟᱨᱟᱥᱤᱧ ᱦᱚᱸ ᱟᱫᱚ ᱪᱚᱵᱵᱤᱥ ᱜᱷᱚᱱᱴᱟ ᱢᱟᱱᱮ ᱡᱚᱛᱱᱚ ᱨᱮᱜᱮ ᱛᱟᱦᱮᱱ ᱢᱮ ᱚᱠᱚᱭ ᱫᱚ ᱚᱸᱰᱮ ᱠᱷᱚᱱᱮ ᱞᱮᱵᱮᱫ ᱮᱭᱟ ᱩᱱᱤ ᱦᱚᱸ ᱥᱟᱦᱟᱭᱮᱢ ᱚᱱᱟ ᱚᱱᱮ ᱩᱱᱠᱩᱢ ᱡᱚᱛᱱᱚ ᱞᱮᱠᱚ ᱠᱷᱟᱱ ᱛᱮᱦᱮᱧ ᱛᱮᱦᱮᱧ ᱱᱩᱱᱟᱹᱜ ᱤᱧ ᱡᱚᱛᱱᱚ ᱠᱮᱫ ᱠᱚᱣᱟ ᱟᱨ ᱢᱤᱫ ᱫᱤᱱ ᱩᱱᱠᱩ ᱟᱹᱰᱤ ᱜᱟᱱᱤᱧ ᱵᱟᱧᱪᱟᱣ ᱠᱟᱣᱨᱮ ᱟᱹᱰᱤᱜᱟᱱ ᱨᱚᱡᱽᱜᱟᱨ ᱦᱩᱭᱩᱜᱼᱟ ᱚᱱᱟᱛᱮ ᱤᱧ ᱛᱮᱦᱮᱧ ᱤᱧ ᱡᱚᱛᱚᱱ ᱠᱚ ᱠᱷᱟᱱ ᱩᱱᱠᱩ ᱱᱤᱱᱟᱹᱜ ᱠᱷᱚᱱ ᱱᱤᱱᱟᱹᱜ ᱠᱚ ᱦᱩᱭᱩᱜ ᱛᱤᱧᱟᱹ ᱢᱤᱫᱼᱵᱟᱨ ᱤᱭᱟᱹ ᱠᱚ ᱩᱫᱽᱜᱟᱹᱣ ᱠᱟᱛᱮᱫ ᱮᱠᱫᱚᱢ ᱚᱠᱟ ᱥᱮᱫ ᱰᱷᱮᱨ ᱦᱩᱭᱩᱜᱼᱟ ᱚᱱᱛᱮ ᱞᱟᱦᱟᱛᱮ ᱪᱟᱞᱟᱣ ᱦᱩᱭᱩᱜᱼᱟ ᱩᱱᱠᱩ ᱥᱩᱢᱩᱝ ᱢᱟᱥᱚ ᱠᱚ ᱛᱤᱱᱥᱚ ᱪᱟᱨᱥᱚ ᱟᱠᱚᱣᱟᱜ ᱳᱡᱚᱱ ᱰᱷᱮᱨ ᱫᱚᱨᱠᱟᱨ